ᱤᱧ ᱫᱚ ᱟᱱᱚᱱᱫᱚ ᱵᱟᱡᱟᱨ ᱯᱚᱛᱨᱤᱠᱟᱧ ᱠᱩᱥᱤᱭᱟᱜᱼᱟ ᱟᱞᱮ ᱵᱤᱨᱵᱷᱩᱢ ᱨᱮᱭᱟᱜ ᱥᱮ ᱟᱞᱮ ᱟᱰᱮ ᱯᱟᱥᱮ ᱨᱮᱭᱟᱜ ᱡᱟᱦᱟᱸ ᱫᱩᱨᱜᱷᱚᱴᱚᱱᱟ ᱜᱷᱚᱴᱟᱜᱼᱟ ᱡᱟᱦᱟᱱᱟᱜ ᱜᱮ ᱠᱷᱚᱵᱚᱨ ᱚᱱᱟ ᱟᱱᱚᱱᱫᱚᱵᱟᱡᱟᱨ ᱯᱚᱛᱨᱤᱠᱟ ᱨᱮᱠᱚ ᱪᱷᱟᱯᱟᱭ ᱛᱮ ᱚᱱᱟ ᱜᱤᱧ ᱠᱩᱥᱤᱭᱟᱜ ᱼᱟ